ᱫᱩᱨᱜᱟᱫᱟᱥ ᱵᱮᱥᱨᱟ ᱫᱩᱨᱡᱚᱫᱷᱚᱱ ᱵᱮᱥᱨᱟ ᱞᱚᱠᱷᱤᱱᱫᱚᱨ ᱦᱮᱢᱵᱨᱚᱢ ᱢᱚᱝᱜᱚᱞ ᱥᱚᱨᱮᱱ ᱞᱚᱝᱠᱮᱥᱥᱚᱨ ᱥᱚᱨᱮᱱ ᱱᱩᱠᱩᱞ ᱢᱩᱨᱢᱩ ᱜᱳᱨᱟᱪᱟᱸᱫᱽ ᱢᱩᱨᱢᱩ ᱠᱟᱸᱞᱟᱪᱟᱸᱫᱽ ᱢᱩᱨᱢᱩ ᱚᱱᱤᱞ ᱴᱩᱰᱩ ᱵᱷᱚᱜᱤᱨᱚᱛᱷ ᱵᱟᱥᱠᱮ